ᱛᱮᱦᱤᱧ ᱥᱟᱹᱨᱤᱜᱮ ᱦᱚᱯᱚᱱ ᱪᱟᱹᱥᱤ ᱠᱚ ᱠᱟᱹᱴᱤᱡ ᱪᱟᱹᱥᱤ ᱠᱚ ᱟᱱᱟᱴ ᱫᱚ ᱦᱩᱭᱩᱜ ᱠᱟᱱ ᱜᱮᱭᱟ ᱡᱟᱦᱟᱸ ᱞᱮᱠᱟ ᱠᱟᱹᱣᱰᱤ ᱜᱚᱲᱚ ᱦᱚᱭ ᱦᱤᱸᱥᱤᱫ ᱟᱹᱨᱩ ᱯᱷᱮᱨᱟᱣ ᱨᱚᱦᱚᱭ ᱢᱟ ᱵᱟᱠᱷᱟᱱ ᱡᱟᱦᱟᱸ ᱞᱮᱠᱟᱛᱮ ᱠᱚ ᱨᱚᱦᱚᱭᱮᱫ ᱜᱮᱭᱟ ᱛᱚᱵᱮ ᱱᱚᱣᱟ ᱪᱟᱹᱥᱤ ᱠᱚᱣᱟᱜ ᱚᱥᱩᱵᱤᱫᱷᱟ ᱦᱤᱥᱟᱹᱵᱽ ᱛᱮ ᱫᱚ ᱦᱩᱰᱤᱧ ᱪᱟᱹᱥᱤ ᱠᱚ ᱠᱟᱹᱴᱤᱡ ᱪᱟᱹᱥᱤ ᱠᱚᱫᱚ ᱠᱚ ᱚᱥᱩᱵᱤᱫᱷᱟᱜ ᱠᱟᱱ ᱜᱮᱭᱟ ᱡᱳᱫᱤᱭᱳ ᱨᱚᱦᱚᱭ ᱛᱩᱫ ᱡᱟᱦᱟᱸ ᱞᱮᱠᱟᱛᱮᱭ ᱫᱟᱲᱮᱭᱟᱜ ᱠᱟᱱ ᱜᱮᱭᱟᱭ ᱮᱱᱠᱷᱟᱱ ᱟᱵᱚ ᱨᱮᱱ ᱪᱟᱹᱥᱤ ᱫᱚ ᱚᱱᱟ ᱥᱮᱪᱮᱫ ᱨᱮᱭᱟᱜ ᱚᱵᱷᱟᱵᱽ ᱫᱤᱭᱮ ᱛᱮᱦᱚᱸ ᱚᱱᱠᱟ ᱪᱟᱥ ᱠᱚ ᱵᱮᱥ ᱴᱷᱤᱠ ᱵᱟᱝᱠᱚ ᱪᱟᱥ ᱫᱟᱲᱮᱭᱟᱜ ᱠᱟᱱᱟ ᱪᱮᱫᱟᱜ ᱥᱮ ᱢᱟᱨᱟᱝ ᱢᱟᱨᱟᱝ ᱞᱟᱹᱴᱩ ᱪᱟᱹᱥᱤ ᱫᱚ ᱩᱱᱠᱩ ᱫᱚ ᱪᱟᱥ ᱵᱟᱨᱮᱛᱮ ᱡᱟᱦᱟᱱᱟᱜ ᱨᱮᱭᱟᱜ ᱦᱚᱸ ᱴᱨᱮᱱᱤᱝ ᱠᱟᱜ ᱠᱟᱱᱟ ᱠᱚ ᱟᱨ ᱪᱮ ᱵᱟᱝ ᱪᱟᱹᱥᱤ ᱠᱟᱹᱢᱤ ᱦᱤᱥᱟᱹᱵᱽ ᱛᱮ ᱪᱮᱫ ᱦᱚᱸᱠᱚ ᱥᱮᱪᱮᱫ ᱠᱚᱜ ᱠᱟᱱᱟ ᱚᱱᱠᱟ ᱠᱟᱨᱚᱱ ᱛᱮ ᱦᱚᱯᱚᱱ ᱦᱚᱯᱚᱱ ᱪᱟᱹᱥᱤ ᱠᱚᱣᱟᱜ ᱫᱚ ᱡᱟᱦᱟᱸ ᱛᱤᱱᱟᱹᱜ ᱦᱩᱭᱩᱜ ᱫᱚᱨᱠᱟᱨ ᱚᱱᱟ ᱠᱚᱫᱚ ᱵᱟᱝ ᱦᱩᱭᱩᱜ ᱠᱟᱱᱟ ᱟᱨ ᱚᱠᱛᱚ ᱨᱮ ᱡᱮᱢᱚᱱ ᱪᱟᱥ ᱫᱤᱱ ᱥᱮᱴᱮᱨᱚᱜ ᱠᱷᱟᱱ ᱡᱟᱦᱟᱸ ᱯᱟᱦᱴᱟ ᱥᱮᱫ ᱠᱷᱚᱱᱜᱮ ᱠᱟᱹᱣᱰᱤ ᱨᱮᱭᱟᱜ ᱜᱚᱲᱚ ᱟᱨ ᱪᱮ ᱵᱟᱝ ᱱᱚᱣᱟ ᱫᱟᱜ ᱡᱟᱹᱲᱤ ᱠᱚᱨᱮᱱᱟᱜ ᱦᱚᱸ ᱚᱥᱩᱵᱤᱫᱷᱟ ᱫᱤᱭᱮ ᱛᱮᱜᱮ ᱦᱚᱯᱚᱱ ᱪᱟᱹᱥᱤ ᱠᱚ ᱚᱱᱠᱟ ᱵᱮᱥᱴᱷᱤᱠ ᱵᱟᱝᱠᱚ ᱪᱟᱥ ᱫᱟᱲᱮᱭᱟᱜ ᱠᱟᱱᱟ ᱠᱟᱨᱚᱱ ᱦᱩᱭᱩᱜ ᱠᱟᱱᱟ ᱟᱵᱚ ᱡᱟᱦᱟᱸ ᱱᱚᱛᱮ ᱪᱟᱥᱚᱜ ᱠᱟᱱᱟ ᱡᱮᱛᱮ ᱥᱮᱨᱢᱟ ᱵᱷᱚᱨᱥᱟ ᱫᱟᱜ ᱡᱟᱹᱲᱤ ᱜᱮ ᱟᱨ ᱟᱦᱟᱨ ᱛᱟᱞᱟ ᱵᱟᱸᱫᱷ ᱠᱚᱦᱚᱸ ᱵᱟᱝ ᱛᱤᱭᱟᱹ ᱛᱮ ᱪᱟᱹᱥᱤ ᱠᱚ ᱥᱮᱨᱢᱟ ᱨᱮᱭᱟᱜ ᱡᱟᱹᱲᱤ ᱵᱷᱚᱨᱥᱟ ᱛᱮᱜᱮ ᱠᱚ ᱪᱟᱥ ᱡᱚᱝ ᱠᱟᱱᱟ ᱟᱨ ᱡᱟᱹᱥᱛᱤ ᱠᱟᱛᱮᱫ ᱫᱚ ᱥᱮᱪᱮᱫ ᱨᱮᱭᱟᱜ ᱚᱵᱷᱟᱵᱽ ᱡᱮᱢᱚᱱ ᱴᱨᱮᱱᱤᱝ ᱠᱚᱦᱚᱸ ᱵᱟᱝᱠᱚ ᱴᱨᱮᱱᱤᱝ ᱠᱟᱜ ᱠᱟᱱᱟ ᱡᱟᱦᱟᱸ ᱵᱟᱹᱫᱽ ᱠᱷᱮᱛ ᱨᱮᱜᱮ ᱡᱟᱦᱟᱸ ᱦᱩᱲᱩ ᱜᱮ ᱪᱮ ᱵᱟᱝ ᱡᱟᱦᱟᱱ ᱪᱟ ᱜᱮᱠᱚ ᱪᱟᱥ ᱠᱟᱜ ᱠᱟᱱᱟ ᱟᱨ ᱚᱱᱟ ᱠᱚᱦᱚᱸ ᱵᱷᱟᱹᱜᱤ ᱢᱚᱛᱚ ᱛᱮ ᱵᱮᱥ ᱴᱷᱤᱠ ᱵᱟᱝ ᱠᱚ ᱦᱩᱭ ᱦᱚᱪᱚ ᱫᱟᱲᱮᱭᱟᱜ ᱠᱟᱱᱟ ᱱᱚᱣᱟ ᱨᱮᱭᱟᱜ ᱴᱨᱮᱱᱤᱝ ᱠᱚ ᱚᱵᱷᱟᱵᱽ ᱛᱮ ᱟᱨ ᱪᱮ ᱵᱟᱝ ᱪᱟᱹᱥᱤ ᱠᱚ ᱚᱠᱛᱚ ᱨᱮ ᱱᱚᱝᱠᱟ ᱠᱟᱹᱣᱰᱤ ᱜᱚᱲᱚ ᱟᱨ ᱪᱮ ᱵᱟᱝ ᱱᱚᱣᱟ ᱫᱟᱜ ᱡᱟᱹᱲᱤ ᱠᱚᱨᱮᱱᱟᱜ ᱥᱚᱢᱚᱭᱨᱮ ᱵᱟᱝ ᱦᱩᱭᱩᱜ ᱠᱟᱱ ᱠᱷᱟᱹᱛᱤᱨ ᱚᱥᱩᱵᱤᱫᱷᱟ ᱦᱩᱭᱩᱜ ᱠᱟᱱ ᱜᱮᱭᱟ